ᱦᱟᱹᱠᱩ ᱥᱟᱥᱟᱵ ᱫᱚ ᱡᱤᱵᱤᱠᱟ ᱞᱮᱠᱟᱛᱮ ᱟᱨᱦᱚᱸ ᱵᱷᱟᱜᱮ ᱟᱨ ᱟᱞᱜᱟ ᱞᱟᱹᱜᱤᱫ ᱛᱮ ᱥᱚᱨᱠᱟᱨ ᱴᱷᱮᱱ ᱠᱷᱚᱱ ᱜᱚᱲᱚ ᱞᱟᱹᱠᱛᱤᱜ ᱠᱟᱱᱟ ᱱᱚᱝᱠᱟᱱ ᱡᱮ ᱞᱳᱱ ᱦᱟᱛᱟᱣ ᱠᱟᱛᱮ ᱢᱤᱫᱴᱮᱱ ᱯᱩᱠᱷᱨᱤᱧ ᱞᱟ ᱦᱚᱪᱚᱭᱮᱫᱟ ᱚᱱᱟ ᱯᱩᱠᱷᱨᱤ ᱨᱮ ᱠᱟᱹᱴᱤᱡ ᱦᱟᱹᱠᱩ ᱦᱚᱯᱚᱱ ᱠᱤᱨᱤᱧ ᱠᱚᱣᱟᱧ ᱟᱨ ᱚᱸᱰᱮᱧ ᱟᱲᱟᱜ ᱠᱚᱣᱟ ᱟᱨ ᱩᱱᱠᱩ ᱠᱚ ᱞᱟᱹᱴᱩᱜᱼᱟ ᱟᱨᱦᱚᱸ ᱩᱱᱠᱩ ᱟᱹᱠᱷᱨᱤᱧ ᱠᱟᱛᱮᱫ ᱞᱳᱱᱤᱧ ᱥᱳᱫᱷᱟ ᱞᱳᱱ ᱥᱳᱫᱷ ᱠᱟᱛᱮᱫ ᱟᱨᱦᱚᱸ ᱞᱳᱱ ᱤᱧ ᱦᱟᱛᱟᱣᱟ ᱥᱮ ᱡᱷᱟᱹᱞᱤ ᱠᱚᱧ ᱦᱟᱛᱟᱣᱟ ᱢᱮᱱ ᱡᱷᱟᱹᱞᱤ ᱦᱟᱹᱠᱩ ᱚᱣᱟᱨ ᱠᱚ ᱞᱟᱹᱜᱤᱫ ᱟᱨ ᱚᱱᱟᱠᱚ ᱞᱟᱹᱜᱤᱫ ᱛᱤᱧ ᱟᱞᱜᱟᱜ ᱠᱟᱱᱟ ᱥᱚᱨᱠᱟᱨ ᱴᱷᱮᱱ ᱠᱷᱚᱱ ᱟᱨᱚ ᱞᱳᱱ ᱤᱧ ᱦᱟᱛᱟᱣᱟ ᱟᱨ ᱱᱚᱣᱟᱠᱚ ᱟᱨᱦᱚᱸ ᱵᱟᱹᱲᱛᱤ ᱛᱮ ᱞᱟᱹᱴᱩᱛᱮ ᱟᱨᱦᱚᱸᱧ ᱵᱮᱱᱟᱣ ᱦᱚᱪᱚᱭᱟ ᱱᱚᱣᱟᱠᱚ ᱞᱟᱹᱜᱤᱫᱛᱮ ᱢᱮᱱᱮᱫ ᱠᱟᱱᱟ ᱡᱮ ᱥᱚᱨᱠᱟᱨ ᱴᱷᱮᱱ ᱠᱷᱚᱱ ᱱᱚᱝᱠᱟᱱ ᱥᱟᱛᱟᱢ ᱦᱟᱛᱟᱣ ᱫᱚ ᱟᱰᱤᱜᱮ ᱡᱟᱹᱨᱩᱲ ᱠᱟᱱᱟ